ᱛᱮᱦᱮᱧ ᱫᱚ ᱟᱵᱚ ᱡᱟᱦᱮᱨ ᱵᱚᱸᱜᱟ ᱪᱮᱫ ᱞᱮᱠᱟ ᱛᱮᱵᱚ ᱪᱟᱞᱟᱜ ᱠᱟᱱᱟ ᱛᱚ ᱟᱵᱚ ᱫᱚ ᱛᱮᱦᱮᱧ ᱦᱚᱞᱟ ᱢᱟᱦᱫᱮᱨ ᱠᱷᱚᱱ ᱩᱢ ᱱᱟᱲᱠᱟ ᱠᱟᱛᱮᱫ ᱵᱟᱝ ᱡᱟᱦᱟᱸ ᱞᱩᱜᱽᱲᱤ ᱛᱮᱵᱚᱱ ᱪᱟᱞᱟᱜ ᱵᱚᱸᱜᱟ ᱵᱳᱨᱳ ᱥᱟᱢᱱᱟ ᱞᱟᱹᱜᱤᱫ ᱛᱮ ᱯᱩᱨᱟᱹ ᱚᱱᱟ ᱞᱩᱜᱽᱲᱤᱡ ᱫᱚ ᱯᱩᱨᱟᱹ ᱛᱤᱠᱤ ᱥᱚᱵᱚᱫ ᱠᱟᱛᱮᱫ ᱵᱚᱱ ᱪᱟᱞᱟᱜᱼᱟ ᱛᱚ ᱢᱟᱨᱟᱝ ᱢᱟᱲᱟᱝ ᱵᱩᱨᱩᱭ ᱮᱢᱟᱭ ᱠᱟᱱᱟᱭ ᱢᱟᱨᱟᱝ ᱵᱩᱨᱩ ᱯᱩᱸᱰ ᱥᱤᱢ ᱛᱟᱨᱯᱚᱨᱮ ᱟᱨᱟᱜᱤᱡ ᱛᱟᱨᱯᱚᱨᱮ ᱦᱮᱲᱟᱜᱤᱡ ᱛᱚ ᱚᱱᱠᱟ ᱜᱮᱵᱚᱱ ᱵᱚᱸᱜᱟ ᱵᱳᱨᱳᱜᱼᱟ ᱟᱵᱚ ᱫᱚ ᱵᱟᱫ ᱵᱟᱹᱠᱤ ᱯᱟᱨᱟᱵᱽ ᱨᱮᱦᱚᱸ ᱦᱩᱭᱩᱜᱼᱟ ᱵᱚᱸᱜᱟ ᱵᱳᱨᱳ ᱡᱟᱦᱟᱸ ᱛᱤᱱᱟᱹᱜ ᱚᱱᱟ ᱦᱚᱸ ᱚᱱᱠᱟᱜᱮ ᱵᱚᱸᱜᱟ ᱤᱫᱤ ᱠᱟᱛᱮᱫ ᱚᱱᱟᱫᱚ ᱪᱤᱞᱤ ᱪᱤᱞᱤ ᱫᱟᱲᱮ ᱠᱚ ᱞᱟᱜᱟᱜᱼᱟ ᱢᱮᱱᱛᱮ ᱚᱱᱟᱫᱚ ᱟᱨ ᱵᱟᱦᱟ ᱨᱮᱫᱚ ᱱᱤᱜ ᱱᱩᱠᱩ ᱠᱚᱠᱚ ᱫᱟᱲᱮ ᱠᱚ ᱞᱟᱜᱟᱜᱼᱟ ᱵᱚᱸᱜᱟ ᱵᱳᱨᱳ ᱞᱮᱠᱟ ᱛᱮᱫᱚ ᱟᱨ ᱧᱮᱞᱟ ᱵᱚ ᱦᱟᱱᱟ ᱡᱟᱦᱟᱸᱭ ᱯᱟᱨᱟᱵᱽ ᱨᱮᱱᱟᱝ ᱠᱟᱛᱷᱟ ᱵᱟᱝ ᱥᱚᱦᱨᱟᱭ ᱠᱚᱨᱮᱱᱟᱜ ᱚᱱᱟ ᱦᱚᱸ ᱱᱚᱝᱠᱟ ᱜᱮ ᱦᱩᱭᱩᱜᱼᱟ ᱡᱮ ᱪᱤᱞᱤ ᱪᱤᱞᱤ ᱫᱟᱲᱮ ᱠᱚᱠᱚ ᱞᱟᱜᱟᱜᱼᱟ ᱟᱨ ᱵᱟᱝ ᱪᱮᱫ ᱞᱮᱠᱟ ᱠᱟᱛᱮᱫ ᱵᱚᱸᱜᱟ ᱵᱳᱨᱳ ᱦᱩᱭᱩᱜᱼᱟ ᱚᱱᱟ ᱠᱚᱦᱚᱸ ᱵᱚ ᱧᱮᱞᱟ ᱟᱨ ᱵᱟᱝᱵᱚᱱ ᱞᱟᱹᱭᱟ ᱫᱮᱞᱟ ᱵᱚᱱ